ᱡᱤᱭᱟᱹᱞᱤ ᱠᱚᱫᱚ ᱱᱚᱣᱟ ᱫᱷᱟᱹᱨᱛ ᱨᱮ ᱵᱩᱨᱩᱼᱵᱤᱨ ᱵᱩᱨᱩ ᱠᱚᱨᱮ ᱠᱚ ᱛᱟᱦᱮᱱᱟ ᱩᱱᱠᱩ ᱵᱟᱧᱪᱟᱣ ᱫᱚᱦᱚ ᱞᱟᱹᱜᱤᱫ ᱥᱚᱨᱠᱟᱨ ᱯᱟᱦᱴᱟ ᱠᱷᱚᱱᱟᱜ ᱱᱚᱜᱼᱚᱸᱭ ᱟᱹᱰᱤ ᱛᱮᱫ ᱠᱟᱹᱢᱤ ᱦᱚᱨᱟ ᱠᱚ ᱪᱟᱞᱟᱜ ᱠᱟᱱᱟ ᱥᱟᱶ ᱥᱟᱶᱛᱮ ᱟᱵᱚ ᱟᱛᱳ ᱯᱟᱲᱟ ᱨᱮᱱ ᱦᱚᱲ ᱠᱚ ᱦᱚᱸ ᱡᱤᱭᱟᱹᱞᱤ ᱵᱟᱧᱪᱟᱣ ᱞᱟᱜᱟᱫ ᱟᱹᱰᱤ ᱠᱤᱪᱷᱩ ᱠᱟᱹᱢᱤ ᱦᱩᱭ ᱟᱵᱚᱱᱟ ᱡᱮᱢᱚᱱ ᱥᱮᱸᱫᱽᱨᱟ ᱠᱟᱨᱠᱟ ᱱᱚᱜᱼᱚᱸᱭ ᱵᱚᱱ ᱪᱟᱞᱟᱜ ᱠᱟᱱ ᱥᱮᱸᱫᱽᱨᱟ ᱵᱟᱝ ᱥᱮᱸᱫᱽᱨᱟ ᱫᱚᱨᱠᱟᱨ ᱡᱤᱵᱽ ᱡᱤᱞᱤᱭᱟᱹᱞᱤ ᱠᱚ ᱪᱮᱫᱟᱜ ᱥᱮ ᱟᱵᱚ ᱡᱩᱫᱤ ᱫᱤᱱ ᱱᱚᱝᱠᱟ ᱜᱮᱵᱚᱱ ᱥᱮᱸᱫᱽᱨᱟ ᱠᱚᱣᱟ ᱜᱚᱡ ᱠᱚᱣᱟ ᱵᱚᱱ ᱮᱱᱠᱷᱟᱱ ᱡᱤᱭᱟᱹᱞᱤ ᱵᱟᱹᱭ ᱵᱟᱹᱭ ᱛᱮᱠᱚ ᱠᱚᱢ ᱤᱫᱤᱜᱼᱟ ᱱᱚᱣᱟ ᱫᱷᱟᱹᱨᱛᱤ ᱠᱷᱚᱱ ᱟᱨ ᱩᱱᱠᱩ ᱵᱟᱹᱭ ᱵᱟᱹᱭᱛᱮ ᱢᱩᱪᱟᱹᱫ ᱥᱮᱫ ᱠᱚ ᱥᱮᱱ ᱫᱟᱲᱮᱭᱟᱜᱼᱟ ᱚᱱᱟ ᱤᱫᱤ ᱠᱟᱛᱮ ᱥᱚᱨᱠᱟᱨ ᱡᱟᱦᱟᱸ ᱯᱚᱱᱛᱷᱟ ᱡᱤᱵᱽᱼᱡᱤᱭᱟᱞᱤ ᱵᱟᱧᱪᱟᱣ ᱨᱮᱭᱟᱜ ᱯᱟᱱᱛᱷᱟᱭ ᱥᱟᱵ ᱟᱠᱟᱫᱟ ᱚᱱᱟ ᱠᱚ ᱟᱵᱚ ᱦᱚᱸ ᱜᱚᱲᱚ ᱮᱢᱚᱜ ᱫᱚᱨᱠᱟᱨ ᱠᱟᱱᱟ ᱟᱨ ᱟᱵᱚ ᱯᱟᱦᱴᱟ ᱠᱷᱚᱱ ᱦᱚᱸ ᱱᱚᱝ ᱱᱚᱝᱠᱟᱱ ᱩᱭᱦᱟᱹᱨ ᱟᱹᱜᱩ ᱫᱚᱨᱠᱟᱨ ᱠᱟᱱᱟ ᱡᱤᱵᱽᱼᱡᱤᱭᱟᱹᱞᱤ ᱡᱟᱛᱮ ᱱᱚᱣᱟ ᱰᱷᱟᱹᱨᱛᱤ ᱨᱮ ᱡᱟᱛᱮ ᱵᱟᱧᱪᱟᱣ ᱠᱚ ᱛᱟᱦᱮᱱᱢᱟ ᱱᱚᱝᱠᱟᱱᱟᱜ ᱯᱚᱱᱛᱷᱟ ᱨᱮ ᱟᱵᱚ ᱦᱚᱸ ᱟᱹᱰᱤ ᱛᱮᱫ ᱜᱚᱲᱚ ᱫᱚᱨᱠᱟᱨ ᱠᱟᱱ ᱜᱮᱭᱟ ᱡᱤᱵᱽᱼᱡᱤᱭᱟᱹᱞᱤ ᱠᱚ ᱛᱟᱦᱮᱸ ᱞᱮᱱ ᱮᱱᱟ ᱟᱵᱚ ᱦᱚᱸ ᱱᱟᱭᱛᱮ ᱱᱟᱯᱟᱭᱛᱮ ᱱᱚᱣᱟ ᱫᱷᱟᱹᱨᱛᱤ ᱨᱮᱵᱚᱱ ᱛᱟᱦᱮᱸ ᱫᱟᱲᱮᱭᱟᱜᱼᱟ ᱡᱤᱵᱽᱼᱡᱤᱭᱟᱹᱞᱤ ᱵᱟᱝᱠᱷᱟᱱ ᱟᱵᱚ ᱦᱚᱸ ᱛᱟᱦᱮᱱ ᱚᱦᱚᱣᱟᱱ ᱜᱮᱭᱟ ᱱᱚᱝᱠᱟᱱ ᱪᱮᱫ ᱱᱚᱝᱠᱟᱱᱟᱜ ᱟᱵᱚ ᱦᱚᱸ ᱟᱛᱳ ᱴᱚᱞᱟ ᱨᱮ ᱜᱟᱞ ᱢᱟᱨᱟᱣ ᱫᱚᱦᱚ ᱫᱚᱨᱠᱟᱨ ᱠᱟᱱ ᱜᱮᱭᱟ ᱡᱤᱵᱽᱼᱡᱤᱭᱟᱹᱞᱤ ᱵᱟᱧᱪᱟᱣ ᱵᱟᱠᱷᱨᱟ ᱛᱮ